ᱤᱧᱤᱧ ᱢᱚᱱᱮᱭᱟ ᱤᱛᱩᱱ ᱟᱥᱲᱟ ᱨᱮ ᱯᱟᱹᱴᱷᱩᱣᱟᱹ ᱠᱚ ᱥᱮᱪᱮᱫ ᱥᱟᱶᱛᱮ ᱟᱭᱢᱟ ᱞᱮᱠᱟᱱ ᱠᱟ ᱢᱤ ᱥᱮᱬᱟ ᱨᱮᱱᱟᱜ ᱞᱟ ᱠᱛᱤ ᱢᱮᱱᱟᱜᱼᱟ ᱡᱮᱞᱮᱠᱟ ᱠᱟᱴᱷ ᱢᱤᱥᱛᱨᱤ ᱥᱤᱞᱟᱹᱭ ᱜᱮᱫ ᱥᱤᱢ ᱟᱥᱩᱞ ᱡᱤᱭᱟᱹᱞᱤ ᱟᱥᱩᱞ ᱥᱮᱬᱟ ᱨᱮᱱᱟᱜ ᱞᱟ ᱠᱛᱤ ᱢᱮᱱᱟᱜᱼᱟ ᱱᱚᱣᱟ ᱠᱚ ᱥᱮᱬᱟ ᱠᱟᱜ ᱠᱷᱟᱱ ᱦᱟᱯᱮᱱ ᱫᱤᱱ ᱨᱮ ᱱᱚᱣᱟ ᱜᱮ ᱢᱤᱫᱴᱟᱝ ᱡᱤᱵᱤᱠᱟ ᱦᱩᱭᱩᱜ ᱛᱟᱠᱚᱣᱟ ᱱᱚᱣᱟ ᱛᱮᱜᱮ ᱠᱟ ᱣᱰᱤ ᱠᱚ ᱨᱚᱡᱠᱟᱨ ᱫᱟᱲᱮᱭᱟᱜᱼᱟ ᱱᱚᱣᱟ ᱛᱮᱜᱮ ᱥᱚᱝᱥᱟᱨ ᱠᱚ ᱪᱟᱞᱟᱣ ᱫᱟᱲᱮᱭᱟᱜᱼᱟ ᱦᱟᱯᱮᱱ ᱫᱤᱱ ᱨᱮ ᱡᱟᱦᱟᱱᱟᱜ ᱠᱚ ᱥᱮᱪᱮᱫ ᱠᱟᱛᱮ ᱪᱟᱠᱨᱤᱼᱵᱟᱠᱨᱤ ᱵᱟᱠᱚ ᱧᱟᱢ ᱞᱮᱠᱷᱟᱱ ᱱᱚᱣᱟ ᱛᱮᱜᱮ ᱟᱠᱚᱣᱟᱜ ᱡᱤᱵᱤᱠᱟ ᱢᱮᱱᱛᱮ ᱞᱮᱠᱷᱟᱜᱼᱟ ᱱᱚᱣᱟ ᱛᱮᱜᱮ ᱟᱠᱚ ᱥᱟᱨᱟ ᱡᱤᱭᱚᱱ ᱠᱚ ᱠᱷᱟᱸᱰᱟᱣ ᱫᱟᱲᱮᱭᱟᱜᱼᱟ